ᱤᱧ ᱤᱧᱨᱮᱱ ᱜᱟᱛᱮ ᱠᱚ ᱥᱮ ᱚᱲᱟᱜ ᱦᱚᱲ ᱥᱟᱛᱮ ᱫᱚ ᱵᱤᱨ ᱥᱳᱲᱮ ᱫᱚ ᱜᱟᱰᱟ ᱫᱷᱟᱨᱮ ᱨᱮᱜᱮ ᱪᱟᱞᱟᱣ ᱠᱟᱛᱮᱜ ᱜᱮ ᱡᱚᱢ ᱫᱩᱧ ᱠᱩᱥᱤᱭᱟᱜᱼᱟ ᱪᱮᱫᱟᱜ ᱥᱮ ᱜᱟᱰᱟ ᱫᱷᱟᱨᱮ ᱫᱚ ᱢᱤᱫᱴᱟᱝ ᱟᱹᱛᱩ ᱞᱤᱜᱤᱱ ᱫᱟᱜ ᱛᱟᱨᱯᱚᱨᱮ ᱥᱩᱱᱫᱚᱨ ᱢᱤᱫᱴᱮᱱ ᱯᱚᱨᱤᱵᱮᱥ ᱦᱮᱸ ᱫᱟᱨᱮ ᱞᱟᱯᱷᱟᱝᱨᱮ ᱪᱮᱬᱮ ᱪᱩᱯᱲᱤ ᱠᱚᱠᱚ ᱟᱵᱚᱜᱼᱟ ᱢᱤᱫᱴᱟᱝ ᱯᱨᱟᱠᱤᱛᱤᱠ ᱢᱤᱫᱴᱟᱝ ᱥᱳᱱᱫᱳᱨᱡᱚ ᱢᱮᱱᱟᱜ ᱠᱟᱫᱟ ᱟᱵᱚ ᱱᱤᱭᱟᱹ ᱥᱟᱱᱟᱢ ᱫᱷᱟᱹᱨᱛᱤ ᱯᱩᱨᱤ ᱨᱮᱜᱮ ᱯᱨᱟᱠᱤᱛᱤᱠ ᱢᱤᱫᱴᱟᱝ ᱥᱳᱱᱫᱚᱨᱡᱚ ᱢᱮᱱᱟᱜ ᱠᱟᱫᱟ ᱚᱱᱟ ᱢᱚᱫᱽᱫᱷᱮ ᱨᱮ ᱜᱟᱰᱟ ᱫᱷᱟᱨᱮ ᱦᱚᱸ ᱢᱤᱫᱴᱟᱝ ᱥᱳᱱᱫᱳᱨᱡᱚ ᱟᱞᱟᱫᱟ ᱨᱚᱠᱚᱢ ᱧᱟᱢᱚᱜᱼᱟ ᱛᱚ ᱵᱤᱨ ᱥᱳᱲᱮ ᱠᱚᱫᱚ ᱚᱸᱰᱮ ᱡᱚᱢ ᱜᱤᱧ ᱠᱩᱥᱤᱭᱟᱜᱼᱟ ᱜᱟᱛᱮ ᱠᱚ ᱥᱟᱞᱟᱜ ᱥᱮ ᱚᱲᱟᱜ ᱦᱚᱲ ᱥᱟᱞᱟᱜ ᱟᱨ ᱡᱚᱠᱷᱚᱱ ᱜᱮ ᱚᱱᱠᱟ ᱥᱚᱢᱚᱭ ᱠᱚᱧ ᱧᱟᱢᱟ ᱛᱚ ᱜᱟᱰᱟ ᱫᱷᱟᱨᱮ ᱨᱮ ᱫᱟᱬᱟᱱ ᱪᱟᱞᱟᱜ ᱠᱚᱦᱚᱸᱧ ᱠᱩᱥᱤᱭᱟᱜ ᱜᱮᱭᱟ ᱢᱟᱡᱷᱮ ᱢᱚᱫᱽᱫᱷᱮ ᱦᱮᱸ